ᱤᱧ ᱦᱚᱸ ᱥᱟᱱᱛᱟᱲᱤ ᱯᱟᱹᱨᱥᱤ ᱵᱟᱹᱧ ᱵᱟᱲᱟᱭ ᱠᱟᱱ ᱛᱟᱦᱮᱱᱟ ᱤᱧ ᱦᱚᱸ ᱢᱤᱫᱴᱮᱱ ᱦᱚᱲ ᱴᱷᱮᱱ ᱠᱷᱚᱡ ᱤᱧ ᱟᱡᱚᱢ ᱞᱮᱫᱟ ᱡᱮ ᱟᱥᱮᱠᱟ ᱵᱚᱞᱮ ᱢᱤᱫᱴᱮᱱ ᱥᱚᱝᱜᱚᱴᱷᱚᱱ ᱚᱸᱰᱮ ᱥᱟᱱᱛᱟᱲᱤ ᱯᱟᱹᱨᱥᱤ ᱠᱚ ᱪᱮᱫ ᱟᱠᱚᱭᱟ ᱤᱧ ᱦᱚᱸ ᱚᱸᱰᱮ ᱠᱷᱚᱡ ᱜᱮ ᱥᱟᱱᱛᱟᱲᱤ ᱯᱟᱹᱨᱥᱤᱧ ᱪᱮᱫ ᱟᱠᱟᱫᱟ ᱚᱸᱰᱮ ᱤᱧ ᱱᱤᱡᱮ ᱪᱤᱫ ᱠᱟᱛᱮ ᱤᱧᱟᱹᱜ ᱤᱪᱪᱷᱟᱹᱛᱤᱧ ᱡᱮ ᱤᱧᱟᱹᱜ ᱴᱚᱞᱟ ᱨᱮᱱ ᱠᱟᱹᱴᱤᱡ ᱠᱟᱹᱴᱤᱡ ᱜᱤᱫᱽᱨᱟᱹ ᱠᱩᱪ ᱟᱞᱮ ᱟᱵᱚᱭᱟᱜ ᱟᱞᱮᱭᱟᱜ ᱡᱮ ᱥᱟᱱᱛᱟᱲᱤ ᱵᱷᱟᱥᱟ ᱢᱮᱱᱟᱜ ᱟᱠᱟᱫ ᱛᱟᱞᱮᱭᱟ ᱚᱱᱟᱱᱟ ᱵᱷᱟᱥᱟ ᱤᱧᱤᱧ ᱪᱮᱫ ᱟᱠᱚᱭᱟ ᱪᱮᱫ ᱟᱠᱚᱣᱟᱡᱮ ᱟᱵᱚ ᱛᱤᱱᱟᱹᱜ ᱛᱟᱭᱱᱚᱢ ᱨᱮ ᱢᱮᱱᱟᱜ ᱟᱠᱟᱫ ᱵᱚᱱᱟ ᱟᱵᱚ ᱛᱤᱱᱟᱹᱜ ᱫᱤᱠᱩ ᱠᱚᱴᱷᱮᱱ ᱵᱚᱱ ᱮᱲᱮ ᱚᱪᱚᱜ ᱠᱟᱱᱟ ᱟᱵᱩᱭᱟᱜ ᱡᱩᱢᱤ ᱡᱟᱸᱜᱟ ᱠᱚᱵᱚᱱ ᱮᱨᱮ ᱚᱪᱚᱜ ᱠᱟᱱᱟ ᱟᱨ ᱡᱮᱱᱚ ᱱᱚᱠᱟᱱᱟᱜ ᱵᱟᱝ ᱦᱩᱭᱩᱜ ᱟᱵᱚ ᱡᱮᱱᱚ ᱟᱵᱚ ᱱᱚᱣᱟ ᱥᱟᱶᱛᱟᱞ ᱥᱟᱶᱛᱟ ᱥᱟᱶᱛᱟᱞ ᱥᱟᱶᱛᱟ ᱡᱮᱱᱚ ᱟᱵᱚ ᱞᱟᱦᱟ ᱥᱮᱫ ᱵᱚᱱ ᱤᱫᱤ ᱢᱟ